ᱤᱧᱟᱹᱜ ᱴᱚᱴᱷᱟ ᱨᱮ ᱥᱚᱨᱮᱥ ᱥᱤᱱᱮᱢᱟ ᱛᱷᱤᱭᱮᱴᱟᱨ ᱫᱚ ᱦᱩᱭᱩᱜ ᱠᱟᱱᱟ ᱵᱟᱸᱠᱩᱲᱟ ᱡᱮᱞᱟ ᱨᱮᱱᱟᱜ ᱯᱷᱩᱞᱠᱩᱥᱢᱟ ᱨᱮ ᱚᱸᱰᱮ ᱫᱚ ᱤᱧ ᱟᱹᱰᱤ ᱫᱷᱟᱣ ᱥᱤᱱᱮᱢᱟ ᱧᱮᱞ ᱤᱧ ᱪᱟᱞᱟᱣ ᱟᱠᱟᱱᱟ ᱟᱹᱰᱤ ᱩᱛᱟᱹᱨ ᱟᱹᱰᱤ ᱜᱟᱱ ᱥᱟᱱᱛᱟᱲᱤ ᱯᱷᱤᱞᱤᱢ ᱵᱟᱝᱜᱟᱞᱤ ᱯᱷᱤᱞᱤᱢ ᱠᱩᱧ ᱧᱮᱞ ᱟᱠᱟᱫᱟ ᱟᱨ ᱡᱟᱹᱥᱛᱤ ᱠᱟᱭᱛᱮ ᱤᱧ ᱫᱚ ᱜᱟᱛᱮ ᱥᱟᱶ ᱧᱮᱧᱮᱞ ᱤᱧ ᱠᱩᱥᱤᱭᱟᱜᱼᱟ